ᱦᱩᱸ ᱦᱮᱞᱳ ᱦᱮᱸ ᱚ ᱟᱞᱮ ᱯᱚ ᱸᱪᱤᱥ ᱛᱟᱨᱤᱠ ᱠᱷᱚᱡ ᱥᱚᱨᱦᱟᱭ ᱵᱚᱞᱛᱮ ᱟᱞᱮ ᱫᱚ ᱟᱰᱮᱯᱟᱥᱮ ᱴᱚᱞᱟ ᱫᱚ ᱢᱤᱫ ᱫᱤᱱ ᱛᱮᱜᱮ ᱞᱮ ᱥᱚᱨᱦᱟᱭᱚᱜ ᱠᱟᱱᱟ ᱟᱨ ᱯᱚᱸᱪᱤᱥ ᱛᱟᱨᱤᱠ ᱠᱷᱚᱡ ᱞᱮ ᱩᱢᱚᱜ ᱠᱟᱱᱟ ᱠᱷᱩᱱᱴᱟᱹᱣ ᱥᱟᱠᱨᱟᱛ ᱥᱟᱱᱟᱢᱟᱜ ᱠᱚᱜᱮ ᱢᱮᱱᱟᱜ ᱛᱟᱞᱮᱭᱟ ᱟᱞᱮᱭᱟᱜ ᱫᱚ ᱦᱮᱸ ᱦᱩᱸ ᱦᱩᱸ ᱦᱩᱸ ᱦᱮᱸ ᱦᱮᱸ ᱢᱚᱬᱮ ᱫᱤᱱ ᱪᱟᱞᱟᱜᱼᱟ ᱢᱚᱬᱮ ᱫᱤᱱ ᱦᱮᱸ ᱴᱷᱤᱠᱜᱮᱭᱟ